ᱤᱧ ᱱᱮᱛᱟ ᱠᱚ ᱥᱟᱶ ᱤᱧ ᱧᱟᱯᱟᱢ ᱞᱮᱱᱠᱷᱟᱡ ᱯᱨᱚᱛᱷᱚᱢ ᱨᱮᱜᱮ ᱫᱟᱜ ᱨᱮᱭᱟᱜ ᱥᱚᱢᱚᱥᱥᱟᱧ ᱞᱟᱹᱭ ᱠᱮᱭᱟ ᱠᱟᱨᱚᱱ ᱟᱞᱮ ᱫᱚ ᱟᱹᱰᱤ ᱢᱟᱨᱟᱝ ᱴᱚᱞᱟ ᱠᱟᱱ ᱛᱟᱞᱮᱭᱟ ᱟᱞᱮ ᱴᱚᱞᱟᱨᱮ ᱵᱟᱨᱭᱟ ᱠᱚᱞ ᱢᱮᱱᱟᱜᱼᱟ ᱚᱱᱟ ᱠᱚᱞ ᱡᱚᱠᱷᱚᱱ ᱢᱤᱫᱴᱮᱡ ᱵᱟᱹᱲᱤᱡ ᱞᱮᱱᱠᱷᱟᱱ ᱟᱞᱮ ᱩᱱᱠᱩ ᱥᱟᱱᱛᱟᱲ ᱦᱚᱲ ᱠᱚᱣᱟᱜ ᱟᱭᱢᱟ ᱚᱥᱩᱵᱤᱫᱷᱟ ᱨᱮᱞᱮ ᱯᱟᱲᱟᱜᱼᱟ ᱠᱟᱨᱚᱱ ᱢᱟᱱᱮ ᱫᱟᱠᱟ ᱪᱚᱱᱫᱟᱧ ᱢᱮᱱᱟ ᱛᱳ ᱠᱚᱞ ᱵᱷᱤᱲ ᱜᱮᱭᱟ ᱛᱟᱦᱞᱮ ᱛᱳ ᱤᱧᱟᱹᱜ ᱫᱚ ᱫᱟᱠᱟ ᱪᱚᱱᱫᱟ ᱵᱟᱝ ᱦᱩᱭᱩᱜ ᱠᱟᱱ ᱛᱤᱧᱟ ᱥᱮ ᱢᱤᱫᱴᱮᱱ ᱜᱤᱫᱽᱨᱟᱹᱭ ᱨᱟᱜ ᱮᱜ ᱛᱤᱧᱟᱹ ᱛᱟᱦᱞᱮ ᱤᱧ ᱪᱤᱠᱟᱧ ᱟᱹᱜᱩᱟᱭᱟ ᱛᱟᱲᱟᱛᱟᱲᱤ ᱠᱟᱨᱚᱱ ᱥᱚᱨᱠᱟᱨ ᱴᱷᱮᱱ ᱥᱮ ᱱᱮᱛᱟ ᱠᱚᱴᱷᱮᱱ ᱤᱧ ᱠᱷᱚᱡᱚᱜ ᱠᱟᱱᱟ ᱟᱞᱮ ᱴᱚᱞᱟ ᱥᱩᱵᱤᱫᱷᱟ ᱞᱟᱹᱜᱤᱫ ᱟᱨᱚ ᱯᱮᱭᱟ ᱯᱩᱱᱭᱟ ᱠᱚᱞ ᱵᱮᱱᱟᱣ ᱟᱞᱮ ᱯᱮ ᱡᱟᱛᱮ ᱟᱞᱮᱭᱟᱜ ᱥᱩᱵᱤᱫᱷᱟ ᱦᱩᱭᱩᱜᱼᱟ ᱟᱨ ᱟᱞᱮᱭᱟᱜ ᱨᱟᱥᱴᱟ ᱜᱷᱟᱴᱦᱚᱸ ᱟᱹᱰᱤᱜᱮ ᱵᱟᱹᱲᱤᱡ ᱜᱮᱭᱟ ᱟᱨ ᱚᱱᱟᱛᱮ ᱨᱟᱥᱛᱟ ᱡᱩᱛ ᱞᱟᱹᱜᱤᱫ ᱰᱷᱟᱞᱟᱭ ᱟᱞᱮᱯᱮ ᱟᱨ ᱯᱤᱪ ᱰᱟᱦᱟᱨ ᱦᱚᱸ ᱵᱮᱱᱟᱣ ᱟᱞᱮᱯᱮ ᱡᱟᱛᱮ ᱟᱞᱮ ᱚᱥᱩᱵᱤᱫᱷᱟ ᱨᱮᱞᱮ ᱯᱟᱲᱟᱣ ᱞᱮᱱᱠᱷᱟᱡ ᱚᱱᱟ ᱚᱱᱟ ᱰᱟᱦᱟᱨ ᱨᱮ ᱢᱟᱱᱮ ᱵᱚᱨᱥᱟ ᱫᱤᱱ ᱡᱚᱫᱤ ᱜᱟᱹᱰᱤ ᱦᱚᱸ ᱤᱧ ᱡᱩᱫᱤᱧ ᱟᱠᱴᱟᱣ ᱞᱮᱱᱠᱷᱟᱱ ᱥᱮ ᱛᱷᱟᱞᱤ ᱞᱮᱱᱠᱷᱟᱱ ᱚᱥᱩᱥᱛᱷᱚ ᱦᱚᱲ ᱵᱟᱞᱮ ᱤᱫᱤ ᱫᱟᱲᱮᱟᱭᱟ ᱚᱱᱟᱛᱮ ᱟᱯᱮ ᱴᱷᱮᱱᱞᱮ ᱱᱮᱛᱟᱠᱚ ᱥᱚᱠᱟᱨ ᱴᱷᱮᱱᱞᱮ ᱠᱷᱚᱡᱚᱜ ᱠᱟᱱᱟ ᱡᱮ ᱰᱟᱦᱟᱨ ᱡᱟᱛᱮ ᱢᱚᱸᱡᱛᱮ ᱱᱤᱭᱟᱹᱜᱮ ᱟᱞᱮ ᱫᱚᱞᱮ ᱠᱷᱚᱡᱚᱜ ᱠᱟᱱᱟ ᱟᱨ